ᱡᱤᱭᱟᱹᱞᱤ ᱠᱚ ᱡᱚᱛᱚᱱ ᱦᱟᱛᱟᱣ ᱞᱟᱹᱜᱤᱫ ᱥᱟᱪᱟᱨᱦᱮᱫ ᱟᱨ ᱡᱤᱵᱽ ᱦᱚᱨᱟ ᱵᱮᱣᱦᱟᱨ ᱞᱮᱠᱟᱱ ᱟᱭᱢᱟ ᱵᱚᱱᱫᱮᱡᱽ ᱜᱮ ᱢᱮᱱᱟᱜ ᱟ ᱥᱚᱦᱚᱨ ᱵᱟᱡᱟᱨ ᱥᱮᱫ ᱫᱚ ᱯᱷᱟᱨᱢ ᱨᱮ ᱫᱚᱦᱚ ᱠᱟᱛᱮᱫ ᱡᱤᱭᱟᱹᱞᱤ ᱠᱚ ᱡᱚᱛᱚᱱ ᱦᱟᱨᱟᱭᱮᱫ ᱠᱚᱣᱟ ᱚᱻ ᱟᱹᱛᱩ ᱴᱚᱞᱟ ᱨᱮ ᱫᱚ ᱚᱱᱠᱟᱱ ᱯᱷᱟᱨᱢ ᱫᱚ ᱵᱟᱹᱱᱩᱜ ᱟ ᱟᱵᱚ ᱡᱟᱦᱟᱸ ᱚᱲᱟᱜ ᱠᱚᱨᱮ ᱜᱮ ᱵᱚᱱ ᱛᱟᱦᱮᱱᱟ ᱚᱱᱟ ᱢᱤᱫ ᱫᱷᱟᱨᱮ ᱨᱮᱫᱚ ᱮᱻᱸ ᱜᱟᱹᱭ ᱰᱟᱝᱨᱟ ᱠᱷᱟᱱ ᱜᱚᱲᱟ ᱵᱚᱱ ᱵᱮᱱᱟᱣ ᱟᱠᱚᱣᱟ ᱵᱷᱤᱰᱤ ᱢᱮᱨᱚᱢ ᱠᱷᱟᱱ ᱚᱱᱠᱟ ᱠᱷᱩᱸᱱᱫᱽᱲᱤ ᱵᱚ ᱵᱮᱱᱟᱣᱟ ᱥᱤᱢᱼᱥᱩᱠᱨᱤ ᱠᱚᱦᱚᱸ ᱠᱷᱩᱸᱱᱫᱽᱲᱤ ᱵᱮᱱᱟᱣ ᱠᱟᱛᱮᱫ ᱵᱚᱱ ᱫᱚᱦᱚ ᱠᱚᱣᱟ ᱚᱱᱟ ᱨᱮ ᱜᱮ ᱡᱚᱢ ᱧᱩᱣᱟᱜ ᱵᱮᱵᱚᱥᱛᱟ ᱟᱠᱚᱣᱟᱵᱚᱱ ᱚᱱᱠᱟ ᱠᱟᱛᱮᱫ ᱜᱮᱵᱚᱱ ᱡᱚᱛᱚᱱ ᱡᱚᱜᱟᱣ ᱠᱚᱣᱟ ᱟᱨ ᱚᱲᱟᱜ ᱨᱮᱱ ᱢᱟᱨᱟᱝ ᱦᱚᱲ ᱠᱚᱫᱚ ᱟᱭᱢᱟ ᱞᱮᱠᱟᱱ ᱯᱚᱨᱟᱢᱚᱨᱥᱚ ᱜᱮᱠᱚ ᱮᱢᱚᱜ ᱟ ᱜᱟᱹᱭ ᱰᱟᱝᱨᱟ ᱠᱚ ᱪᱤᱰᱤᱨ ᱞᱮᱠᱷᱟᱱ ᱞᱟᱹᱭᱟᱠᱚ ᱢᱟᱫ ᱥᱟᱠᱟᱢ ᱠᱚ ᱦᱮᱡ ᱟᱹᱜᱩ ᱠᱟᱛᱮᱫ ᱮᱢᱚᱜ ᱦᱩᱭᱩᱜ ᱟ ᱟᱨ ᱵᱷᱤᱰᱤ ᱢᱮᱨᱚᱢ ᱠᱚᱠᱚ ᱪᱤᱰᱤᱨ ᱞᱮᱠᱷᱟᱱ ᱦᱚᱲᱮᱫ ᱱᱟᱹᱲᱤ ᱠᱚ ᱟᱨ ᱨᱟᱦᱮᱲ ᱥᱟᱠᱟᱢ ᱠᱚ ᱟᱨ ᱥᱩᱨ ᱠᱚᱨᱮ ᱵᱤᱨ ᱛᱟᱦᱮᱱ ᱠᱷᱟᱱ ᱥᱟᱨᱡᱚᱢ ᱯᱟᱞᱟ ᱠᱚ ᱟᱹᱜᱩ ᱠᱟᱛᱮᱫ ᱟᱠᱟᱣᱟᱠᱚ ᱠᱷᱟᱱ ᱱᱚᱣᱟ ᱚᱱᱮᱠᱴᱟ ᱜᱮᱠᱚ ᱵᱷᱟᱹᱜᱤᱜ ᱟ ᱱᱚᱣᱟ ᱠᱚᱜᱮ ᱢᱟᱨᱟᱝ ᱦᱚᱲ ᱴᱷᱮᱱ ᱯᱚᱨᱟᱢᱚᱨᱥᱚ ᱫᱩᱧ ᱧᱟᱢ ᱟᱠᱟᱫᱟ